ᱥᱮᱪᱮᱫ ᱫᱚ ᱢᱟᱱᱢᱤᱭᱟᱜ ᱟᱨ ᱢᱤᱫᱴᱟᱝ ᱢᱮᱸᱫ ᱠᱟᱱᱟ ᱚᱱᱟ ᱫᱚ ᱴᱷᱤᱠᱜᱮᱭᱟ ᱢᱮᱱᱠᱷᱟᱱ ᱥᱮᱪᱮᱫ ᱟᱵᱚ ᱞᱟᱠᱪᱟᱨ ᱪᱮᱛᱟᱱ ᱨᱮ ᱠᱤᱪᱷᱩ ᱮᱥᱮᱨᱮ ᱮᱢᱮᱫᱟ ᱚᱱᱟ ᱫᱚ ᱪᱮᱫᱞᱮᱠᱟ ᱡᱮᱢᱚᱱ ᱟᱵᱚ ᱨᱮᱱ ᱯᱟᱹᱴᱷᱩᱣᱟᱹ ᱠᱚ ᱟᱵᱚᱣᱟᱜ ᱯᱟᱹᱨᱥᱤ ᱛᱮ ᱵᱟᱝ ᱚᱞᱯᱟᱲᱦᱟᱣ ᱠᱷᱟᱹᱛᱤᱨ ᱟᱵᱚᱣᱟᱜ ᱞᱟᱭᱼᱞᱟᱠᱪᱟᱨ ᱵᱟᱝᱠᱚ ᱥᱮᱬᱟᱭᱮᱫᱟ ᱮᱴᱟᱜ ᱞᱟᱭᱼᱞᱟᱠᱪᱟᱨ ᱠᱚ ᱥᱮᱬᱟᱭᱮᱫᱟ ᱟᱨ ᱟᱵᱚ ᱡᱟᱦᱟᱸᱭ ᱥᱟᱦᱟᱨ ᱱᱟᱜᱟᱨ ᱨᱮᱠᱚ ᱛᱟᱦᱮᱱ ᱠᱟᱱᱟ ᱩᱱᱠᱩ ᱟᱵᱚᱣᱟᱜ ᱞᱟᱠᱪᱟᱨ ᱥᱟᱞᱟᱜ ᱡᱚᱯᱲᱟᱣ ᱵᱟᱝᱠᱚ ᱛᱟᱦᱮᱸ ᱫᱟᱲᱮᱭᱟᱜ ᱠᱟᱱᱟ ᱟᱵᱚᱣᱟᱜ ᱨᱩᱼᱨᱟᱦᱟ ᱟᱵᱚᱣᱟᱜ ᱠᱩᱫᱩᱢᱼᱠᱟᱦᱱᱤ ᱟᱵᱚᱣᱟᱜ ᱵᱤᱱᱛᱤ ᱵᱟᱸᱠᱷᱮᱬ ᱱᱚᱶᱟ ᱠᱚ ᱚᱱᱟᱛᱮ ᱟᱫ ᱤᱫᱤᱜ ᱠᱟᱱᱟ ᱦᱚᱸᱜᱼᱚ ᱱᱚᱝᱠᱟ ᱜᱮ ᱟᱵᱚᱣᱟᱜ ᱞᱟᱠᱪᱟᱨ ᱪᱮᱛᱟᱱ ᱨᱮ ᱮᱥᱮᱨ ᱫᱚ ᱦᱩᱭᱟᱠᱟᱱᱟ